ᱫᱤᱱᱟᱹᱢ ᱦᱤᱞᱳᱜ ᱨᱮᱭᱟᱜ ᱜᱟᱯᱟᱞᱢᱟᱨᱟᱣ ᱨᱮ ᱵᱮᱵᱷᱟᱨ ᱦᱩᱭᱩᱜᱼᱟ ᱥᱟᱱᱛᱟᱲᱤ ᱯᱟᱹᱨᱥᱤ ᱡᱟᱦᱟᱸ ᱫᱚ ᱦᱩᱭᱩᱜ ᱠᱟᱱᱟ ᱦᱤᱡᱩᱜ ᱥᱮᱱᱚᱜ ᱩᱢᱩᱜ ᱫᱟᱠᱟ ᱡᱚᱢ ᱩᱛᱩ ᱡᱚᱢ ᱯᱮᱲᱟ ᱚᱲᱟᱜ ᱦᱤᱡᱩᱜ ᱠᱟᱱ ᱥᱮᱱᱚᱜ ᱠᱟᱱ ᱫᱩᱲᱩᱵ ᱠᱟᱱ ᱛᱤᱸᱜᱩᱱ ᱠᱟᱱ ᱟᱨ ᱡᱟᱦᱟᱸ ᱞᱮᱠᱟ ᱫᱚ ᱥᱮᱱᱚᱜ ᱠᱟᱱᱟ ᱦᱤᱡᱩᱜ ᱠᱟᱱᱟ ᱟᱹᱰᱤ ᱥᱟᱺᱜᱤᱧ ᱨᱮ ᱟᱹᱰᱤ ᱥᱩᱨ ᱨᱮ ᱱᱟᱯᱟᱭ ᱛᱮ ᱵᱩᱜᱤ ᱛᱮ ᱵᱟᱹᱲᱤᱡ ᱛᱮ ᱟᱨ ᱡᱟᱦᱟᱱᱟᱜ ᱜᱮ ᱵᱟᱹᱲᱤᱡ ᱠᱷᱚᱵᱚᱨ ᱦᱤᱡᱩᱜᱼᱟ ᱥᱮ ᱡᱟᱦᱟᱸ ᱜᱮ ᱥᱩᱨ ᱥᱩᱯᱩᱨ ᱥᱟᱺᱜᱤᱧ ᱚᱱᱟ ᱠᱚᱫᱚ ᱡᱚᱛᱚ ᱥᱟᱫᱷᱟᱨᱚᱱ ᱛᱮᱭᱟᱜ ᱠᱟᱛᱷᱟ ᱠᱟᱱᱟ ᱟᱨ ᱡᱟᱦᱟᱸ ᱛᱤᱱᱟᱹᱜ ᱜᱮ ᱵᱷᱮᱱᱛᱟ ᱨᱚᱲ ᱦᱮᱱᱟᱜᱼᱟ ᱚᱱᱟᱫᱚ ᱚᱱᱟ ᱡᱤᱱᱤᱥ ᱜᱮ ᱢᱤᱫᱴᱮᱱ ᱥᱚᱡᱷᱦᱮ ᱥᱟᱫᱷᱟᱨᱚᱱ ᱡᱤᱱᱤᱥ ᱜᱮ ᱟᱢ ᱚᱱᱟ ᱩᱱᱤ ᱦᱚᱲ ᱛᱮᱫ ᱟᱢ ᱰᱟᱭᱨᱮᱠᱴ ᱛᱮᱢ ᱞᱟᱹᱭ ᱟᱭᱟ ᱡᱟᱦᱟᱸᱭ ᱫᱚ ᱡᱟᱦᱟᱱᱟᱜ ᱜᱮ ᱢᱤᱫᱴᱟᱝ ᱵᱮᱱᱟᱣ ᱠᱟᱛᱮᱢ ᱞᱟᱹᱭ ᱟᱭᱟ ᱡᱟᱦᱟᱸ ᱞᱮᱠᱟ ᱛᱩᱭᱩ ᱫᱮᱨᱮᱧ ᱡᱟᱦᱟᱸ ᱫᱚ ᱢᱟᱹᱨᱤᱪ ᱠᱚ ᱢᱮᱱᱟ ᱨᱚᱴᱮ ᱢᱟᱲᱚᱢ ᱡᱟᱦᱟᱸ ᱫᱚ ᱫᱟᱜ ᱠᱚ ᱢᱮᱱᱟ ᱠᱚᱸᱜ ᱡᱤᱞ ᱡᱟᱦᱟᱸ ᱫᱚ ᱵᱩᱞᱩᱝ ᱠᱚ ᱢᱮᱱᱟ ᱡᱟᱦᱟᱸ ᱞᱮᱠᱟᱱ ᱫᱚ ᱟᱹᱰᱤ ᱚᱱᱠᱟᱱ ᱩᱭᱦᱟᱹᱨ ᱩᱭᱦᱟᱹᱨᱟᱱ ᱡᱟᱦᱟᱸ ᱫᱚ ᱵᱷᱮᱱᱛᱟ ᱠᱟᱛᱷᱟ ᱠᱚ ᱢᱮᱱᱟ